ᱦᱮ ᱦᱮᱞᱳ

ᱟᱹᱵᱤᱱ ᱫᱚ ᱟᱪᱪᱷᱟ ᱟᱪᱪᱷᱟ ᱟᱪᱪᱷᱟ ᱦᱚᱸ ᱫᱤᱥᱚᱢ ᱫᱚ ᱟᱪᱪᱷᱟ ᱟᱪᱪᱷᱟ ᱟᱪᱪᱷᱟ ᱦᱚᱸ ᱟᱪᱪᱷᱟ ᱟᱪᱪᱷᱟ ᱦᱚᱸ ᱴᱷᱤᱠ ᱴᱷᱤᱠ ᱦᱳᱭ ᱦᱳᱭ ᱚᱱᱟ ᱚᱱᱟ ᱠᱚᱞᱤᱧ ᱪᱟᱥ ᱵᱟᱲᱟᱭᱮᱫᱼᱟ ᱪᱟᱨᱟ ᱠᱚ ᱤᱛᱟᱹ ᱠᱚ ᱵᱟᱦᱟ ᱫᱚ ᱵᱟᱦᱟ ᱫᱚᱞᱤᱧ ᱟᱪᱪᱷᱟ ᱟᱪᱪᱷᱟ ᱦᱚᱸ ᱫᱤᱥ ᱦᱩᱫᱤᱥ ᱫᱚ ᱱᱚᱝᱠᱟ ᱟᱹᱞᱤᱧ ᱱᱚᱝᱠᱟ ᱞᱤᱧ ᱨᱚᱦᱚᱭᱞᱮᱫᱼᱟ ᱦᱮᱸᱥᱮ ᱟᱹᱞᱤᱧ ᱱᱩᱠᱩ ᱵᱟᱦᱟ ᱵᱟᱞᱟ ᱵᱟᱝ ᱱᱩᱠᱩ ᱚᱱᱟ ᱠᱩᱥᱵᱤ ᱵᱟᱦᱟ ᱵᱟᱠᱚ ᱟᱹᱜᱩᱭᱟ ᱱᱩᱠᱩ ᱥᱟᱜ ᱟᱹᱞᱤᱧ ᱦᱟᱜ ᱡᱳᱜᱟᱡᱳᱜᱽ ᱠᱟᱛᱮᱫ ᱩᱱᱠᱩ ᱠᱚ ᱞᱟᱹᱭᱟᱫ ᱞᱤᱧᱟᱹ ᱠᱚᱞᱠᱟᱛᱟ ᱟᱹᱰᱤᱜᱟᱱ ᱚᱸᱰᱮ ᱪᱟᱨᱟ ᱪᱮ ᱚᱱᱟ ᱤᱛᱟᱹ ᱠᱚ ᱵᱟᱦᱟ ᱫᱟᱨᱮ ᱤᱛᱟᱹ ᱫᱚ ᱚᱸᱰᱮ ᱧᱟᱢᱚᱜᱼᱟ ᱮᱱᱠᱷᱟᱱ ᱢᱤᱫ ᱫᱤᱱ ᱫᱚ ᱟᱹᱞᱤᱧ ᱦᱚᱸᱞᱤᱧ ᱩᱭᱦᱟᱹᱨ ᱵᱟᱲᱟ ᱠᱮᱜᱼᱟ ᱱᱚᱣᱟ ᱨᱮᱸᱜᱮᱡ ᱢᱟ ᱟᱹᱰᱤ ᱡᱳᱨᱜᱮ ᱨᱮᱸᱜᱮᱡ ᱠᱟᱱᱟ ᱟᱨ ᱵᱚ ᱪᱟᱥᱵᱟᱥ ᱢᱟ ᱵᱮᱥᱛᱮ ᱵᱟᱵᱚᱱ ᱫᱟᱲᱮᱭᱟᱜ ᱟᱛᱚ ᱮᱱᱠᱷᱟᱱ ᱵᱟᱦᱟ ᱠᱚ ᱨᱚᱦᱚᱲ ᱵᱟᱲᱟ ᱠᱟᱛᱮᱫ ᱠᱤᱪᱷᱩᱜᱟᱱ ᱟᱹᱠᱷᱨᱤᱧ ᱵᱟᱲᱟ ᱠᱟᱛᱮᱫ ᱯᱟᱪᱮᱫ ᱞᱟᱡ ᱫᱟᱠᱟ ᱠᱚ ᱚᱱᱟ ᱠᱚᱛᱮ ᱧᱟᱢᱚᱜᱼᱟ ᱮᱱᱠᱷᱟᱱ ᱦᱳᱭ ᱥᱟᱯᱳᱨᱴ ᱧᱚᱜᱚᱜᱼᱟ ᱞᱚᱜᱚᱱ ᱧᱟᱢᱚᱜᱼᱟ ᱮᱱᱠᱷᱟᱱ ᱚᱱᱟ ᱠᱚ ᱩᱭᱦᱟᱹᱨ ᱠᱟᱛᱮᱫ ᱟᱹᱞᱤᱧ ᱚᱲᱟᱜ ᱨᱮ ᱟᱞᱮ ᱜᱤᱫᱽᱨᱟᱹᱼᱯᱤᱫᱽᱨᱟᱹ ᱦᱟᱲᱟᱢᱼᱵᱩᱲᱦᱤ ᱠᱚᱦᱚᱞᱮ ᱜᱟᱯᱟᱞ ᱢᱟᱨᱟᱣᱮᱱᱟ ᱦᱟᱲᱟᱢᱼᱵᱩᱰᱦᱤ ᱜᱟᱯᱟᱞ ᱢᱟᱨᱟᱣ ᱠᱟᱛᱮᱫ ᱵᱩᱲᱦᱤ ᱥᱟᱣ ᱟᱹᱞᱤᱧ ᱞᱤᱧ ᱵᱮᱥ ᱞᱮᱠᱟ ᱞᱤᱧ ᱨᱚᱯᱚᱲ ᱠᱮᱜᱼᱟ ᱩᱱᱤ ᱦᱚᱸ ᱰᱟᱸᱰᱟ ᱦᱟᱹᱥᱩᱭᱟᱛᱚ ᱟᱹᱰᱤ ᱡᱳᱨ ᱜᱮ ᱮᱱᱠᱷᱟᱱ ᱰᱟᱸᱰᱟ ᱦᱟᱹᱥᱩᱭᱮ ᱠᱷᱟᱱ ᱪᱟᱥ ᱢᱟ ᱵᱟᱭ ᱫᱟᱲᱮᱭᱟᱜᱼᱟ ᱛᱟᱭᱚᱢ ᱫᱚ ᱱᱤᱭᱟᱹ ᱠᱚᱨᱮᱦᱚᱸ ᱛᱟᱞᱟᱜ ᱟᱢᱫᱚ ᱧᱮᱞ ᱵᱟᱲᱟᱭ ᱦᱚᱨᱦᱚ ᱵᱟᱲᱟᱭ ᱢᱮ ᱵᱟᱲᱜᱮ ᱵᱟᱦᱟ ᱵᱟᱲᱜᱮ ᱱᱤᱛ ᱵᱟᱦᱟ ᱵᱟᱲᱲᱜᱮᱢ ᱨᱚᱦᱚᱭ ᱞᱮᱠᱷᱟᱱ ᱵᱟᱦᱟ ᱠᱚ ᱤᱱᱟᱹ ᱫᱚ ᱱᱚᱝᱠᱟᱛᱮ ᱮᱱ ᱦᱟᱸᱜ ᱮᱱᱠᱷᱟᱡ ᱤᱱᱟᱹ ᱡᱷᱳᱨ ᱚᱱᱟ ᱵᱟᱦᱟ ᱠᱚ ᱤᱱᱟᱹ ᱮᱱᱮᱡ ᱨᱮ ᱚᱰᱳᱰ ᱧᱚᱜ ᱠᱟᱛᱮᱫ ᱩᱱᱠᱩ ᱡᱟᱦᱟᱸ ᱵᱟᱥ ᱵᱟᱞᱟ ᱠᱚ ᱴᱨᱟᱠ ᱵᱟᱞᱟ ᱠᱚ ᱮᱢᱟᱱ ᱵᱟᱞᱟ ᱠᱚ ᱟᱹᱰᱤ ᱡᱳᱨ ᱠᱚ ᱠᱤᱨᱤᱧ ᱫᱚ ᱟᱨ ᱵᱟᱯᱞᱟ ᱠᱚᱨᱮ ᱵᱷᱟᱸᱰᱟᱱ ᱠᱚᱨᱮ ᱦᱚᱠᱚ ᱤᱫᱤᱭᱟ ᱵᱟᱦᱟ ᱫᱚ ᱵᱟᱦᱟ ᱫᱚ ᱟᱹᱰᱤᱛᱮᱫ ᱜᱮ ᱦᱳᱭ ᱦᱳᱭ ᱦᱳᱭ ᱦᱳᱭ ᱦᱚᱸ ᱦᱳᱭ ᱦᱳᱭ ᱟᱪᱪᱷᱟ ᱟᱪᱪᱷᱟ ᱦᱳᱭ ᱦᱳᱭ ᱦᱚᱸ ᱦᱳᱭ ᱦᱳᱭ ᱦᱳᱭ ᱦᱚᱸ ᱦᱚᱸ ᱦᱳᱭ ᱦᱚᱭ ᱦᱳᱭ ᱦᱚᱭ ᱦᱳᱭ ᱦᱳᱭ ᱦᱳᱭ ᱦᱳᱭ ᱟᱹᱞᱤᱧ ᱟᱸᱡᱚᱢ ᱵᱤᱱ ᱦᱳᱭ ᱟᱹᱞᱤᱧᱟᱜ ᱟᱸᱡᱚᱢ ᱵᱤᱱ ᱚᱱᱠᱟᱱᱟᱜ ᱵᱟᱦᱟ ᱞᱤᱧ ᱟᱹᱜᱩ ᱟᱠᱟᱜᱼᱟ ᱵᱟᱦᱟ ᱥᱩᱢᱩᱱ ᱫᱚ ᱟᱹᱞᱤᱧ ᱫᱚ ᱚᱱᱟ ᱡᱚ ᱫᱟᱨᱮ ᱦᱚᱸ ᱚᱱᱟ ᱡᱚᱛᱚ ᱥᱮᱨᱢᱟ ᱡᱟᱠᱟᱛ ᱜᱮ ᱚᱱᱟ ᱫᱚ ᱡᱚ ᱟᱠᱟᱫ ᱜᱮ ᱛᱟᱦᱮᱱᱟ ᱱᱚᱣᱟ ᱞᱮᱵᱩ ᱠᱚᱦᱚᱸ ᱪᱮ ᱵᱟᱝᱼᱟ ᱚᱱᱠᱟᱱ ᱞᱮᱵᱩ ᱠᱚᱞᱤᱧ ᱟᱹᱜᱩ ᱟᱠᱟᱜᱼᱟ ᱚᱱᱠᱟᱛᱮ ᱥᱮᱨᱢᱟ ᱵᱷᱩᱨ ᱚᱱᱟ ᱫᱚ ᱡᱚ ᱟᱠᱟᱜᱮ ᱜᱮ ᱛᱟᱦᱮᱱᱟ ᱟᱨ ᱵᱟᱦᱟ ᱦᱚᱸ ᱚᱱᱠᱟᱱᱟᱜ ᱵᱟᱦᱟ ᱞᱤᱧ ᱟᱹᱜᱩ ᱟᱠᱟᱜᱼᱟ ᱜᱩᱞᱟᱹᱵ ᱵᱟᱦᱟ ᱦᱩᱭᱮᱱ ᱠᱩᱥᱵᱤ ᱵᱟᱦᱟ ᱦᱩᱭᱮᱱ ᱟᱨᱚ ᱴᱚᱜᱚᱨ ᱵᱟᱦᱟ ᱦᱩᱭᱮᱱ ᱚᱱᱠᱟ ᱜᱮ ᱚᱱᱟ ᱵᱟᱦᱟ ᱠᱚ ᱟᱹᱰᱤ ᱞᱮᱠᱟᱱ ᱵᱟᱦᱟ ᱞᱤᱧ ᱟᱹᱜᱩ ᱟᱠᱟᱜ ᱛᱟᱦᱮᱸ ᱮᱱᱠᱷᱟᱱ ᱚᱱᱟ ᱵᱟᱦᱟ ᱠᱚᱫᱚ ᱡᱚᱛᱚ ᱥᱮᱨᱢᱟ ᱡᱟᱠᱟᱛ ᱜᱮ ᱚᱱᱟ ᱫᱚ ᱵᱟᱦᱟ ᱟᱠᱟᱜᱮ ᱛᱟᱦᱮᱱᱟ ᱵᱟᱹᱠᱤ ᱪᱮᱨᱦᱟ ᱡᱚᱛᱚᱱ ᱵᱤᱱ ᱮᱱᱠᱷᱟᱱ ᱚᱱᱟ ᱵᱟᱦᱟ ᱨᱮᱱᱟᱜ ᱴᱷᱤᱠ ᱟᱹᱵᱤᱱ ᱡᱩᱫᱤ ᱵᱤᱱ ᱧᱟᱢ ᱠᱟᱱᱟ ᱮᱱᱠᱷᱟᱱ ᱚᱱᱟ ᱞᱮᱠᱟᱱᱟᱜ ᱟᱹᱵᱤᱱ ᱟᱹᱞᱤᱧ ᱥᱟᱜ ᱡᱳᱜᱟᱡᱳᱜᱽ ᱠᱟᱛᱮᱫ ᱡᱟᱦᱟᱸᱭ ᱴᱷᱮᱡ ᱠᱷᱚᱱ ᱟᱹᱞᱤᱧ ᱞᱤᱧ ᱟᱹᱵᱤᱱ ᱵᱤᱱ ᱟᱥᱟᱭᱮᱫ ᱠᱷᱟᱱ ᱡᱟᱦᱟᱸᱭ ᱴᱷᱮᱡ ᱠᱷᱚᱡ ᱞᱤᱧ ᱟᱹᱜᱩ ᱠᱟᱜᱼᱟ ᱩᱱᱤ ᱴᱷᱮᱡ ᱜᱮ ᱟᱹᱵᱤᱱ ᱦᱚᱸ ᱚᱱᱟ ᱞᱮᱠᱟᱱ ᱪᱟᱨᱟ ᱞᱟᱝ ᱟᱹᱜᱩᱣᱟ ᱵᱤᱱᱟ ᱦᱳᱭ ᱪᱮ ᱦᱳᱭ ᱦᱳᱭ ᱟᱪᱪᱷᱟ ᱟᱪᱪᱷᱟ ᱱᱤᱛᱚᱜ ᱫᱷᱟᱨᱟ ᱧᱚᱜ ᱚᱱᱟ ᱵᱟᱦᱟ ᱪᱟᱨᱟ ᱤᱫᱤᱢᱟ ᱥᱟᱹᱜᱤᱧ ᱠᱟᱛᱷᱟ ᱠᱟᱱᱟ ᱵᱟᱦᱟ ᱟᱹᱵᱤᱱ ᱡᱟᱦᱟᱸ ᱡᱟᱦᱟᱸ ᱵᱟᱦᱟ ᱠᱚᱵᱤᱱ ᱤᱫᱤᱭᱟ ᱱᱤᱛᱚᱜ ᱚᱠᱟ ᱞᱮᱠᱟᱱ ᱵᱟᱦᱟ ᱠᱚᱵᱤᱱ ᱤᱫᱤᱭᱟ ᱴᱷᱤᱠ ᱜᱮᱭᱟ ᱚᱱᱠᱟᱱᱟᱜ ᱵᱟᱦᱟ ᱫᱚᱞᱤᱧ ᱮᱢᱟ ᱵᱤᱱᱟ ᱟᱹᱵᱤᱱ ᱪᱮᱫ ᱨᱮᱵᱤᱱ ᱞᱟᱜᱟᱣᱟ ᱦᱳᱭ ᱚᱠᱟ ᱵᱟᱦᱟ ᱠᱚ ᱛᱤᱱᱟᱹᱜ ᱪᱮᱫ ᱞᱮᱠᱟᱱ ᱵᱟᱦᱟ ᱵᱤᱱ ᱤᱫᱤᱭᱟ ᱮᱱᱠᱷᱟᱱ ᱚᱱᱟ ᱫᱚ ᱵᱟᱦᱟ ᱫᱚ ᱚᱱᱠᱟᱱᱟᱜ ᱜᱮ ᱫᱟᱢ ᱢᱮᱱᱟᱜᱼᱟ ᱦᱳᱭ ᱦᱚᱭ ᱦᱳᱭ ᱩᱱᱟᱹᱜ ᱦᱳᱭ ᱦᱳᱭ ᱦᱳᱭ ᱚᱱᱟ ᱜᱩᱞᱟᱹᱵ ᱵᱟᱦᱟ ᱫᱚ ᱠᱟᱹᱴᱤᱡ ᱫᱟᱢ ᱧᱚᱜ ᱜᱮᱭᱟ ᱚᱱᱟ ᱱᱚᱛᱮ ᱟᱞᱮ ᱥᱮᱫᱢᱟ ᱟᱹᱰᱤ ᱫᱟᱢᱟᱜ ᱠᱟᱱᱟ ᱛᱚ ᱚᱱᱟᱢᱟ ᱜᱩᱞᱟᱹᱵ ᱵᱟᱦᱟ ᱫᱚ ᱟᱹᱰᱤ ᱠᱚᱢᱜᱮ ᱧᱟᱢᱚᱜᱼᱟ ᱮᱱᱠᱷᱟᱱ ᱚᱱᱟ ᱫᱚ ᱯᱟᱞᱮᱱ ᱫᱚ ᱵᱟᱝᱟ ᱢᱟᱲᱟᱝ ᱞᱤᱧ ᱟᱹᱠᱷᱨᱤᱧ ᱵᱟᱲᱟᱭ ᱛᱟᱦᱮᱫᱚᱜ ᱥᱟᱹᱴᱭᱟᱹ ᱥᱳᱛᱛᱚᱨ ᱴᱟᱠᱟ ᱠᱟᱛᱮ ᱱᱤᱛᱚᱜ ᱫᱚ ᱥᱟᱴᱤᱭᱟ ᱥᱳᱛᱛᱚᱨ ᱴᱟᱠᱟ ᱛᱮᱫᱚ ᱵᱟᱝ ᱧᱟᱢᱚᱜ ᱠᱟᱱᱟ ᱥᱚᱭ ᱴᱟᱠᱟ ᱩᱛᱟᱹᱨ ᱠᱚ ᱤᱫᱤᱭᱮᱫᱟ ᱦᱳᱭ ᱦᱳᱭ ᱟᱹᱰᱤ ᱰᱤᱢᱟᱱᱴ ᱚᱱᱟ ᱫᱚ ᱟᱹᱰᱤ ᱰᱷᱮᱨ ᱦᱳᱭ ᱦᱳᱭ ᱦᱚᱸ ᱦᱚᱸ ᱮᱱᱠᱷᱟᱱ ᱦᱮᱸ ᱦᱳᱭ ᱦᱳᱭ ᱦᱳᱭ ᱦᱳᱭ ᱦᱳᱭ ᱦᱮᱸ ᱦᱳᱭ ᱢᱮᱱᱟᱜᱼᱟ ᱢᱮᱱᱟᱜᱼᱟ ᱦᱮᱸ ᱟᱹᱰᱤ ᱡᱳᱨ ᱥᱚᱣᱟ ᱟᱹᱰᱤ ᱪᱮᱦᱨᱟ ᱜᱚᱢᱮᱲ ᱜᱮ ᱵᱩᱡᱷᱟᱹᱜᱼᱟ ᱦᱚᱸ ᱦᱳᱭ ᱦᱳᱭ ᱦᱳᱭ ᱦᱳᱭ ᱴᱷᱤᱠ ᱦᱳᱭ ᱟᱫᱚ ᱚᱱᱠᱟᱜᱮ ᱚᱱᱠᱟ ᱡᱩᱫᱤ ᱵᱤᱱ ᱟᱥᱟᱭᱮᱫ ᱠᱷᱟᱱ ᱮ ᱱᱚᱣᱟ ᱤᱭᱟᱹ ᱜᱩᱞᱟᱹᱵ ᱵᱟᱦᱟ ᱦᱚᱸ ᱴᱷᱤᱠᱟᱹ ᱚᱱᱟ ᱵᱤᱱ ᱤᱫᱤ ᱚᱠᱟ ᱟᱫᱚ ᱪᱮᱫ ᱞᱮᱠᱟᱱᱟᱜ ᱛᱤᱱᱟᱹᱜ ᱚᱠᱟ ᱞᱮᱠᱟᱱ ᱜᱩᱞᱟᱹᱵ ᱵᱟᱦᱟ ᱵᱤᱱ ᱤᱫᱤᱭᱟ ᱯᱩᱰᱟᱜ ᱦᱚᱸ ᱢᱮᱱᱟᱜᱼᱟ ᱟᱨᱟᱜᱟᱜ ᱦᱚᱸ ᱢᱮᱱᱟᱜᱼᱟ ᱥᱟᱥᱟᱝ ᱟᱜ ᱦᱚᱸ ᱢᱮᱱᱟᱜᱼᱟ ᱟᱨ ᱚᱱᱮ ᱟᱨᱟᱜ ᱢᱮᱥᱟ ᱵᱟᱦᱟ ᱚᱱᱟ ᱞᱤᱞ ᱦᱟᱨᱭᱟᱹᱲ ᱚᱱᱠᱟᱱᱟᱜ ᱦᱚᱸ ᱢᱮᱱᱟᱜᱼᱟ ᱜᱩᱞᱟᱹᱵ ᱵᱟᱦᱟ ᱟᱫᱚ ᱟᱹᱵᱤᱱ ᱚᱠᱟ ᱞᱮᱠᱟᱱᱟᱜ ᱵᱤᱱ ᱧᱟᱢ ᱠᱟᱱᱟ ᱟᱪᱪᱷᱟ ᱠᱩᱥᱵᱤ ᱵᱟᱦᱟ ᱠᱚᱫᱚ ᱵᱤᱱ ᱤᱫᱤᱭᱟᱥᱮ ᱵᱟᱝ ᱦᱳᱭ ᱦᱳᱭ ᱦᱚᱸ ᱦᱳᱭ ᱦᱳᱭ ᱦᱳᱭ ᱦᱳᱭ ᱱᱟᱥᱮ ᱫᱷᱟᱨᱟ ᱟᱪᱪᱷᱟ ᱟᱫᱚ ᱱᱚᱜᱼᱚᱭ ᱴᱷᱤᱠᱟ ᱚᱱᱟ ᱠᱩᱥᱵᱤ ᱵᱟᱦᱟ ᱫᱚ ᱱᱟᱦᱟᱜ ᱱᱤᱛᱚᱜ ᱫᱚ ᱠᱚᱢ ᱫᱟᱨᱟ ᱜᱮᱭᱟ ᱦᱮᱸ ᱪᱮ ᱦᱳᱭ ᱚᱱᱟ ᱫᱚ ᱥᱟᱴᱤᱭᱟᱹ ᱴᱟᱠᱟ ᱵᱷᱤᱛᱟᱹᱨ ᱛᱮᱜᱮ ᱱᱟᱦᱟᱸᱜ ᱵᱤᱱ ᱧᱟᱢᱟ ᱴᱷᱤᱠ ᱜᱮᱭᱟ ᱛᱚᱵᱮ ᱦᱮᱸ ᱦᱳᱭ ᱢᱟ ᱛᱚᱵᱮ ᱦᱮᱸ ᱴᱷᱤᱠᱟ ᱡᱚᱦᱟᱨ ᱡᱚᱦᱟᱨ ᱴᱷᱤᱠ ᱜᱮᱭᱟ ᱢᱟ